ᱦᱮᱞᱳ ᱟᱹᱞᱤᱧ ᱫᱚ ᱴᱩᱨᱤᱥᱴ ᱠᱟᱱᱟᱞᱤᱧ ᱱᱚᱛᱮ ᱵᱮᱝᱜᱚᱞ ᱥᱮᱫ ᱠᱷᱚᱱ ᱞᱤᱧ ᱦᱮᱡ ᱠᱟᱱᱟ ᱱᱚᱛᱮ ᱫᱤᱥᱚᱢ ᱫᱟᱬᱟᱱ ᱞᱤᱧ ᱦᱮᱡ ᱠᱟᱱᱟ ᱱᱚᱣᱟ ᱡᱷᱟᱲᱠᱷᱚᱸᱰ ᱨᱮ ᱟᱫᱚ ᱪᱮᱫ ᱞᱮᱠᱟᱱ ᱡᱟᱭᱜᱟ ᱠᱚ ᱢᱮᱱᱟᱜᱼᱟ ᱱᱚᱰᱮ ᱫᱟᱬᱟᱱ ᱞᱟᱜᱟᱫ ᱚ ᱟᱯᱮ ᱥᱮᱫ ᱚᱱᱟᱜᱮ ᱫᱟᱬᱟᱱ ᱞᱮ ᱪᱟᱞᱟᱜᱼᱟ ᱡᱚᱛᱚ ᱦᱚᱲ ᱚᱲᱟᱜ ᱦᱚᱲ ᱠᱚᱞᱮ ᱢᱚᱱᱮᱭᱮᱫᱼᱟ ᱱᱤᱛᱚᱝ ᱥᱩᱨ ᱨᱮ ᱟᱹᱞᱤᱧᱟᱜ ᱪᱷᱩᱴᱤ ᱢᱮᱱᱟᱜᱼᱟ ᱚ ᱪᱮᱫ ᱞᱮᱠᱟ ᱦᱳᱴᱮᱹᱞ ᱠᱚ ᱵᱮᱵᱚᱥᱛᱷᱟ ᱦᱮᱱᱟᱜᱼᱟ ᱫᱟᱬᱟᱱ ᱡᱟᱭᱜᱟ ᱪᱮᱫ ᱞᱮᱠᱟ ᱯᱩᱭᱥᱟᱹ ᱠᱚᱠᱚ ᱦᱟᱛᱟᱣᱟ ᱦᱳᱴᱮᱹᱞ ᱨᱮ ᱵᱟᱨ ᱯᱮ ᱫᱤᱱ ᱞᱤᱧ ᱛᱟᱦᱮᱱ ᱜᱮᱭᱟ ᱚ ᱟᱨ ᱡᱚᱢᱼᱧᱩ ᱠᱚᱫᱚ ᱪᱮᱫ ᱠᱚ ᱧᱟᱢᱚᱜᱼᱟ ᱚ ᱟᱨ ᱫᱟᱬᱟᱱ ᱵᱟᱠᱷᱨᱟ ᱜᱟᱹᱰᱤ ᱵᱷᱟᱲᱟ ᱠᱷᱚᱨᱪᱟ ᱠᱚ ᱛᱤᱱᱟᱹᱜ ᱪᱮᱫ ᱞᱮᱠᱟ ᱠᱚ ᱦᱟᱛᱟᱣᱟ ᱚ ᱚᱱᱟ ᱤᱭᱟᱹ ᱠᱚᱜᱮ ᱦᱟᱸᱜ ᱪᱟᱞᱟᱜ ᱞᱮ ᱞᱟᱹᱭᱮᱫᱼᱟ ᱟᱫᱚ ᱚᱱᱟ ᱜᱮᱞᱤᱧ ᱠᱩᱞᱤᱭᱮᱫ ᱵᱤᱱᱟᱹ ᱪᱮᱫ ᱞᱮᱠᱟ ᱯᱩᱭᱥᱟᱹ ᱚᱱᱟᱜᱮ ᱟᱫᱚ ᱠᱷᱚᱱ ᱞᱤᱧ ᱦᱟᱛᱟᱣᱮᱫᱼᱟ ᱴᱷᱤᱠ ᱜᱮᱭᱟ ᱛᱟᱦᱞᱮ ᱚᱱᱟ ᱜᱮᱞᱤᱧ ᱠᱩᱞᱤᱭᱮᱫ ᱵᱮᱱᱟ ᱟᱨ ᱡᱚᱢᱟᱜ ᱠᱚ ᱡᱚᱛᱚ ᱵᱮᱵᱚᱥᱛᱷᱟ ᱢᱮᱱᱟᱜ ᱫᱚ ᱴᱷᱤᱠ ᱜᱮᱭᱟ ᱛᱚ ᱴᱷᱤᱠ ᱜᱮᱭᱟ ᱛᱚᱵᱮ